ᱟᱛᱳ ᱫᱤᱥᱚᱢ ᱜᱤᱫᱽᱨᱟᱹᱫᱚ ᱟᱛᱳ ᱫᱤᱥᱚᱢ ᱜᱤᱩᱫᱽᱨᱟᱹᱫᱚ ᱪᱟᱥᱵᱟᱥ ᱠᱚᱨᱮᱠᱚ ᱠᱟᱹᱢᱤᱭᱟ ᱟᱨ ᱟᱭᱳᱼᱵᱟᱵᱟ ᱨᱮᱸᱜᱮᱡ ᱜᱮᱠᱚ ᱛᱟᱦᱮᱱᱛᱮ ᱠᱷᱮᱞᱟᱜᱠᱚ ᱵᱟᱠᱚ ᱠᱤᱨᱤᱧ ᱫᱟᱲᱮᱭᱟᱠᱚᱣᱟ ᱚᱱᱟ ᱪᱤᱠᱟᱹ ᱱᱤᱡᱮᱛᱮᱠᱚ ᱵᱮᱱᱟᱣᱟ ᱵᱚᱨᱟᱛᱮ ᱞᱩᱜᱽᱲᱤᱛᱮ ᱡᱟᱦᱟᱱᱟᱜ ᱠᱟᱰᱮᱡᱛᱮ ᱚᱱᱟᱠᱚᱛᱮ ᱠᱷᱮᱞᱟᱜ ᱠᱚ ᱵᱮᱱᱟᱣᱟ ᱟᱨ ᱚᱱᱟ ᱠᱚᱛᱮᱠᱚ ᱠᱷᱮᱞᱟ ᱪᱮᱫᱟᱜ ᱥᱮ ᱴᱟᱠᱟᱼᱯᱩᱭᱥᱟᱹ ᱚᱵᱷᱟᱵᱽ ᱜᱮᱭᱟ ᱟᱨ ᱪᱟᱥᱵᱟᱥ ᱨᱮᱦᱚᱸᱠᱚ ᱠᱟᱹᱢᱤᱭᱟ ᱫᱤᱱᱦᱚᱸ ᱵᱟᱠᱚ ᱠᱷᱮᱞ ᱫᱟᱲᱮᱭᱟᱜᱼᱟ ᱢᱤᱫ ᱫᱤᱱᱠᱚ ᱠᱷᱮᱞᱟ ᱟᱨᱦᱚᱸ ᱢᱤᱫ ᱫᱤᱱᱫᱚ ᱡᱚᱢ ᱞᱟᱹᱜᱤᱫᱛᱮ ᱠᱟᱹᱢᱤᱠᱚᱠᱚ ᱪᱟᱞᱟᱜᱼᱟ ᱚᱸᱰᱮ ᱠᱷᱚᱱ ᱠᱟᱢᱟᱣ ᱟᱹᱜᱩᱭᱟᱠᱚ ᱟᱨ ᱚᱱᱟᱜᱮ ᱢᱤᱫᱼᱵᱟᱨ ᱯᱩᱭᱥᱟᱹᱛᱮ ᱡᱚᱢᱟᱜᱠᱚ ᱦᱚᱨᱚᱜᱼᱵᱟᱸᱫᱮ ᱚᱱᱟ ᱯᱩᱭᱥᱟᱹᱛᱮᱜᱮ ᱦᱚᱨᱚᱜᱼᱵᱟᱸᱫᱮᱦᱚᱸ ᱟᱨ ᱠᱷᱮᱞᱟᱜᱦᱚᱸᱠᱚ ᱠᱤᱨᱤᱧᱟ ᱟᱨ ᱡᱚᱢᱼᱧᱩᱣᱟᱜ ᱡᱚᱛᱚᱱᱟᱜ ᱚᱱᱟ ᱯᱩᱭᱥᱟᱹᱛᱮᱜᱮ ᱟᱨ ᱛᱤᱱᱟᱹᱜ ᱥᱟᱨᱮᱡᱚᱜᱛᱮ ᱚᱱᱟᱛᱮ ᱩᱱᱟᱹᱜ ᱠᱷᱮᱞᱱᱟ ᱠᱚᱠᱚ ᱠᱤᱨᱤᱧᱟ ᱵᱟᱠᱚ ᱠᱤᱨᱤᱧ ᱫᱟᱲᱮᱜᱼᱟ ᱚᱱᱟᱛᱮ ᱰᱷᱮᱨ ᱠᱷᱮᱞᱱᱟᱛᱮ ᱚᱱᱟ ᱪᱤᱠᱟᱹ ᱱᱤᱡᱮᱛᱮᱜᱮᱠᱚ ᱵᱮᱱᱟᱣᱟ ᱟᱨ ᱱᱤᱡᱮᱛᱮᱜᱮᱠᱚ ᱠᱷᱮᱞᱟ ᱟᱨ ᱥᱟᱦᱟᱨ ᱨᱮᱱ ᱜᱤᱫᱽᱨᱟᱹᱫᱚ ᱪᱟᱥᱵᱟᱥᱛᱟᱠᱚ ᱵᱟᱝᱟ ᱠᱟᱹᱢᱤᱠᱚ ᱵᱟᱠᱚ ᱟᱭᱳᱼᱵᱟᱵᱟᱦᱚᱸ ᱠᱟᱹᱢᱤᱠᱚ ᱵᱟᱠᱚ ᱵᱷᱮᱡᱟ ᱠᱚᱣᱟ ᱟᱠᱚᱣᱟᱫᱚ ᱴᱟᱠᱟᱼᱯᱩᱭᱥᱟᱹ ᱚᱵᱷᱟᱵᱽ ᱵᱟᱝᱟ ᱴᱟᱠᱟᱼᱯᱩᱭᱥᱟᱹᱠᱚᱛᱟᱠᱚ ᱡᱚᱛᱚᱱᱟᱜ ᱟᱭᱳᱼᱵᱟᱵᱟᱠᱚ ᱠᱟᱢᱟᱣᱟ ᱢᱟᱱᱮ ᱜᱤᱫᱽᱨᱟᱹ ᱪᱮᱛᱟᱱᱨᱮ ᱵᱳᱡᱷ ᱵᱟᱝᱟ ᱩᱱᱠᱩᱫᱚ ᱚᱱᱟ ᱪᱤᱠᱟᱹ ᱴᱟᱭᱤᱢᱨᱮᱠᱚ ᱯᱟᱲᱦᱟᱜ ᱟᱠᱚ ᱴᱤᱣᱩᱥᱚᱱᱠᱚᱠᱚ ᱵᱷᱮᱡᱟ ᱠᱚᱣᱟ ᱴᱟᱭᱤᱢᱨᱮ ᱦᱚᱨᱚᱜᱼᱵᱟᱸᱫᱮ ᱡᱚᱢᱼᱧᱩ ᱡᱟᱦᱟᱱᱜ ᱜᱮ ᱡᱟᱦᱟᱸᱛᱤᱨᱮᱠᱚ ᱢᱮᱱᱟ ᱩᱱᱨᱮᱜᱮᱠᱚ ᱮᱢᱟ ᱠᱚᱣᱟ ᱩᱱᱨᱮᱜᱮᱠᱚ ᱮᱢᱟ ᱠᱚᱣᱟ ᱚᱱᱟ ᱪᱤᱠᱟᱹ ᱠᱷᱮᱞᱟᱜ ᱡᱟᱦᱟᱸᱨᱮ ᱡᱟᱦᱟᱱᱟᱜ ᱮ ᱧᱮᱞᱧᱟᱢᱟ ᱠᱷᱮᱞᱟᱜ ᱚᱸᱰᱮᱜᱮ ᱚᱱᱟᱜᱮ ᱦᱟᱛᱟᱣᱟᱭᱟ ᱩᱱᱨᱮᱜᱮ ᱟᱨ ᱟᱛᱳ ᱫᱤᱥᱚᱢ ᱜᱤᱫᱽᱨᱟᱹᱫᱚ ᱵᱟᱠᱚ ᱦᱟᱛᱟᱣ ᱫᱟᱲᱮᱭᱟᱜᱼᱟ ᱩᱱᱟᱹᱜᱫᱚ ᱪᱮᱫᱟᱜ ᱥᱮ ᱟᱭᱳᱼᱵᱟᱵᱟᱣᱟᱜ ᱯᱩᱭᱥᱟᱹᱼᱴᱟᱠᱟ ᱵᱟᱝᱟ ᱢᱤᱫᱵᱮᱲᱟ ᱡᱚᱢ ᱯᱟᱱᱛᱮ ᱞᱟᱹᱜᱤᱫ ᱯᱩᱭᱥᱟᱹ ᱵᱟᱝᱟ ᱟᱨ ᱠᱷᱮᱞᱟᱜ ᱚᱠᱟ ᱠᱷᱚᱱᱮ ᱦᱟᱛᱟᱣᱟᱭᱟ ᱟᱨ ᱟᱹᱰᱤᱜᱟᱱ ᱚᱱᱠᱟ ᱯᱚᱨᱚᱵᱽ ᱢᱮᱱᱟᱜᱼᱟ ᱡᱟᱦᱟᱸᱞᱮᱠᱟ ᱤᱭᱟᱹᱨᱮᱦᱚᱸ ᱛᱟᱦᱮᱱ ᱞᱟᱹᱜᱤᱫᱦᱚᱸ ᱟᱨ ᱠᱷᱮᱞ ᱡᱟᱭᱜᱟᱦᱚᱸ ᱩᱱᱠᱩᱫᱚ ᱴᱟᱺᱰᱤᱨᱮᱠᱚ ᱠᱷᱮᱞᱟ ᱟᱨ ᱟᱛᱳ ᱫᱤᱥᱚᱢ ᱜᱤᱫᱽᱨᱟᱹᱫᱚ ᱠᱩᱞᱦᱤ ᱫᱷᱩᱲᱤ ᱨᱮᱠᱚ ᱠᱷᱮᱞᱟ